ᱦᱮᱸ ᱦᱮᱞᱳ ᱦᱮᱸ ᱤᱧ ᱥᱩᱵᱷᱟᱥᱤᱧ ᱨᱚᱲᱫᱟ ᱟᱢ ᱫᱚ ᱚᱠᱚᱭ ᱦᱮᱸ ᱦᱮᱸ ᱚᱲᱟᱜ ᱨᱮᱜᱮ ᱟᱹᱰᱤᱜᱮ ᱛᱮᱦᱮᱧ ᱫᱚᱧ ᱡᱤᱨᱟᱹᱣ ᱠᱟᱱᱟ ᱵᱚᱞᱮ ᱦᱮᱸ ᱪᱟᱞᱟᱣᱮᱫ ᱠᱟᱱ ᱜᱤᱭᱟᱹᱧ ᱡᱷᱚᱛᱚ ᱜᱮ ᱦᱮᱸ ᱫᱤᱠᱩᱣᱟᱜ ᱜᱮ ᱜᱟᱹᱰᱤ ᱫᱚᱧ ᱪᱟᱞᱟᱣ ᱵᱟᱲᱟᱣ ᱠᱟᱜ ᱤᱧ ᱥᱮ ᱵᱟᱹᱧ ᱠᱤᱨᱤᱧ ᱫᱟᱲᱮᱭᱟᱜ ᱛᱚ ᱨᱮᱸᱜᱮᱡ ᱜᱮᱛᱮ ᱚᱱᱟᱛᱮ ᱩᱱᱤᱭᱟᱜ ᱜᱟᱹᱰᱤ ᱜᱤᱧ ᱪᱟᱞᱟᱣ ᱵᱟᱲᱟᱭᱮᱫ ᱠᱟᱱ ᱛᱟᱭᱟ ᱚᱱᱟᱦᱚᱸ ᱦᱩᱭᱩᱜ ᱜᱮᱭᱟ ᱵᱟᱱᱟᱦᱚᱲ ᱥᱮᱭᱟᱨ ᱠᱟᱛᱮᱫ ᱜᱮᱞᱟᱝ ᱦᱟᱛᱟᱣᱟ ᱜᱟᱹᱰᱤ ᱫᱚ ᱦᱮᱸ ᱚᱱᱟᱦᱚᱸ ᱴᱷᱤᱠᱚᱜ ᱜᱮᱭᱟ ᱛᱚᱵᱮ ᱦᱮᱸ ᱴᱷᱤᱠ ᱜᱮᱭᱟ ᱛᱚᱵᱮ ᱚᱠᱟ ᱨᱮᱞᱟᱝ ᱤᱫᱤ ᱛᱚᱨᱟᱭᱟ ᱟᱨ ᱠᱟᱹᱴᱤᱡ ᱞᱟᱝ ᱜᱟᱞᱢᱟᱨᱟᱜᱼᱟ ᱟᱨ ᱞᱟᱝ ᱪᱟᱞᱟᱜᱼᱟ ᱛᱚᱵᱮ ᱦᱮᱸ ᱦᱮᱸ ᱢᱟ ᱛᱚᱵᱮ ᱦᱮᱸ ᱴᱷᱤᱠ ᱜᱮᱭᱟ ᱛᱚᱵᱮ ᱦᱮᱸ ᱢᱟ ᱦᱮᱸ ᱢᱟ